ᱱᱮᱛᱟᱨ ᱫᱚ ᱵᱤᱜᱽᱜᱟᱱ ᱫᱟᱨᱟᱭ ᱛᱮᱜᱮ ᱡᱚᱛᱚᱣᱟᱜ ᱦᱩᱭᱩᱜ ᱠᱟᱱᱟ ᱵᱤᱜᱽᱜᱟᱱ ᱡᱚᱛᱚ ᱠᱚ ᱵᱟᱰᱟᱭ ᱫᱟᱲᱮᱭᱟᱜ ᱠᱟᱱᱟ ᱚᱱᱠᱟᱱ ᱡᱤᱱᱤᱥ ᱠᱚ ᱟᱵᱤᱥᱠᱟᱨ ᱟᱠᱟᱜᱼᱟ ᱪᱚᱴ ᱨᱮᱭᱟᱜ ᱡᱤᱱᱤᱥ ᱦᱚᱸ ᱟᱹᱰᱤ ᱥᱟᱺᱜᱤᱧ ᱨᱮᱭᱟᱜ ᱡᱤᱱᱤᱥ ᱦᱚᱸ ᱥᱩᱨ ᱨᱮ ᱧᱮᱞᱚᱜ ᱞᱮᱠᱟᱱ ᱡᱚᱱᱛᱨᱚ ᱠᱚ ᱛᱮᱭᱟᱨ ᱟᱠᱟᱫᱟ ᱱᱚᱣᱟ ᱠᱚ ᱞᱟᱹᱜᱤᱫ ᱛᱮ ᱵᱤᱜᱽᱜᱟᱱ ᱫᱚ ᱟᱹᱰᱤ ᱜᱮᱭ ᱞᱟᱦᱟ ᱞᱟᱦᱟᱣ ᱟᱠᱟᱱᱟ ᱵᱤᱜᱽᱜᱟᱱ ᱫᱟᱨᱟᱭ ᱛᱮᱜᱮ ᱡᱚᱛᱚ ᱠᱤᱪᱷᱩᱣᱟᱜ ᱜᱮ ᱦᱳᱭ ᱞᱟᱦᱟᱣ ᱟᱠᱟᱱᱟ ᱦᱳᱭᱳᱜ ᱠᱟᱱᱟ ᱱᱚᱭᱟ ᱜᱮ ᱤᱧ ᱫᱚᱧ ᱵᱟᱰᱟᱭ ᱫᱟᱲᱮᱭᱟᱜ ᱠᱟᱱᱟ ᱱᱤᱛᱳᱜ ᱟᱵᱚᱣᱟᱜ ᱵᱤᱜᱽᱜᱟᱱ ᱠᱷᱚᱱ ᱟᱹᱰᱤ ᱠᱤᱪᱷᱩᱣᱟᱜ ᱜᱮ ᱦᱩᱭᱩᱜ ᱠᱟᱱᱟ ᱡᱚᱛᱚ ᱡᱚᱛᱚ ᱫᱟᱨᱟᱭ ᱜᱮ ᱱᱚᱜᱼᱚᱭ ᱡᱮ ᱢᱳᱵᱟᱭᱤᱞ ᱠᱚ ᱮᱢᱟᱱ ᱠᱚ ᱱᱚᱣᱟ ᱠᱚ ᱫᱟᱨᱟᱭ ᱛᱮ ᱥᱟᱱᱟᱢᱟᱜ ᱵᱟᱡᱟᱨ ᱛᱷᱮᱠᱮ ᱜᱟᱹᱰᱤ ᱛᱷᱮᱠᱮ ᱡᱟᱦᱟᱱᱟᱜ ᱜᱮ ᱧᱮᱞᱚᱜᱚᱜ ᱠᱟᱱᱟ ᱵᱟ ᱵᱟᱰᱟᱭᱚᱜ ᱠᱟᱱᱟ ᱥᱟᱺᱜᱤᱧ ᱥᱟᱺᱜᱤᱧ ᱨᱮᱭᱟᱜ ᱠᱟᱛᱷᱟ ᱠᱚᱦᱚᱸ ᱵᱟᱰᱟᱭᱚᱜ ᱠᱟᱱᱟ ᱥᱟᱺᱜᱤᱧ ᱡᱟᱦᱟᱸ ᱠᱷᱚᱜ ᱠᱟᱛᱷᱟ ᱪᱟᱞᱟᱜ ᱠᱟᱱᱟ ᱱᱚᱣᱟ ᱠᱚᱜᱮ ᱟᱵᱚᱣᱟᱜ ᱵᱤᱜᱽᱜᱟᱱ ᱠᱷᱚᱱ ᱫᱚ ᱟᱹᱰᱤ ᱡᱚᱛᱚ ᱜᱮ ᱞᱟᱦᱟᱱᱛᱤ ᱦᱩᱭᱟᱠᱟᱱᱟ ᱦᱮᱸ ᱢᱳᱵᱟᱭᱤᱞ ᱠᱷᱚᱱ ᱜᱮ ᱥᱟᱱᱟᱢ ᱵᱩᱡᱷᱟᱹᱜ ᱠᱟᱱᱟ ᱴᱮᱹᱱ ᱚᱠᱟᱨᱮ ᱢᱮᱱᱟᱜᱼᱟ ᱚᱠᱟ ᱠᱚᱨᱮ ᱪᱮᱫ ᱢᱮᱱᱟᱜᱼᱟ ᱥᱟᱱᱟᱢᱟᱜ ᱜᱮ ᱵᱟᱰᱟᱭᱚᱜ ᱠᱟᱱᱟ ᱦᱮᱸ ᱴᱮᱰ ᱠᱚ ᱴᱮᱰ ᱢᱟ ᱵᱟᱰᱟᱭᱚᱜ ᱠᱟᱱ ᱜᱮ ᱫᱤᱥᱚᱢ ᱦᱚᱸ ᱵᱟᱲᱟᱭᱚᱜ ᱠᱟᱱᱟ ᱚᱠᱟ ᱚᱠᱟ ᱚᱠᱟ ᱫᱤᱥᱚᱢ ᱚᱠᱟ ᱨᱮ ᱥᱟᱱᱟᱢᱟᱜ ᱜᱮ ᱵᱟᱰᱟᱭᱚᱜ ᱠᱟᱱᱟ ᱧᱮᱞᱚᱜᱚᱜ ᱠᱟᱱᱟ ᱥᱮ ᱵᱟᱰᱟᱭᱚᱜ ᱠᱟᱱᱟ ᱡᱚᱛᱚ ᱞᱮᱠᱟ ᱛᱮᱜᱮ ᱟᱵᱚᱣᱟᱜ ᱫᱚ ᱞᱟᱦᱟᱱᱛᱤ ᱱᱤᱛᱚᱜ ᱞᱟᱦᱟᱣ ᱟᱠᱟᱱᱟ ᱦᱮᱸ ᱚᱱᱠᱟᱱ ᱮᱢᱚᱱ ᱡᱤᱱᱤᱥ ᱜᱮ ᱚᱰᱚᱝ ᱟᱠᱟᱱᱟ ᱥᱮᱨᱢᱟ ᱨᱮᱱ ᱤᱯᱤᱞ ᱠᱚᱠᱚ ᱧᱮᱞᱚᱜ ᱠᱟᱱᱟ ᱩᱱᱟᱹᱜ ᱪᱚᱴᱨᱮᱱ ᱥᱳᱨ ᱨᱮ ᱧᱮᱞᱚᱜ ᱞᱮᱠᱟ ᱠᱚ ᱧᱮᱞᱚᱜ ᱠᱟᱱᱟ ᱡᱚᱱᱛᱨᱚ ᱫᱟᱨᱟᱭ ᱛᱮ